ᱤᱯᱤᱞ ᱮᱸᱜᱮᱞ ᱫᱚ ᱥᱮᱨᱢᱟᱨᱮ ᱠᱚ ᱡᱩᱞᱩᱜᱼᱟ ᱟᱨ ᱩᱱᱠᱩᱫᱚ ᱫᱤᱱᱵᱮᱲᱟ ᱫᱚ ᱵᱟᱠᱚ ᱧᱮᱞᱚᱜᱼᱟ ᱧᱤᱫᱟᱹᱠᱚ ᱧᱮᱞᱚᱜᱼᱟ ᱛᱤᱱᱟᱹᱜ ᱧᱩᱛ ᱧᱤᱫᱟᱹ ᱩᱱᱟᱹᱜ ᱪᱮᱨᱦᱟᱠᱚ ᱧᱮᱞᱚᱜᱼᱟ ᱡᱤᱲᱤᱫ ᱡᱤᱲᱤᱫ ᱧᱮᱞᱚᱜ ᱟᱠᱚ ᱠᱤᱱᱛᱩ ᱧᱩᱨᱫᱚ ᱵᱟᱠᱚ ᱧᱩᱨᱩᱜᱼᱟ ᱩᱱᱠᱩ ᱚᱱᱠᱟᱠᱚ ᱧᱮᱞᱚᱜᱼᱟ ᱫᱚ

ᱜᱮᱱᱮᱡ ᱜᱮᱥᱮᱨ ᱵᱟᱡᱟᱨ ᱵᱟᱹᱛᱤᱞᱮᱠᱟ ᱠᱚ ᱧᱮᱞᱚᱜᱼᱟ ᱚᱠᱚᱭ ᱫᱚᱭ ᱫᱷᱩᱯᱫᱷᱩᱯᱩᱜᱼᱟ ᱚᱠᱚᱭᱫᱚᱭ ᱡᱩᱞ ᱛᱷᱤᱨᱠᱚᱜᱼᱟ ᱤᱯᱤᱞ ᱮᱸᱜᱮᱞ ᱩᱱᱟᱹᱜᱥᱟᱹᱨ ᱚᱱᱟ ᱪᱚᱴᱨᱮ ᱢᱮᱱᱟᱜ ᱠᱚ ᱨᱮᱦᱚᱸᱜᱮ ᱡᱮ ᱩᱱᱠᱩᱫᱚ ᱛᱤᱱᱟᱹᱜ ᱠᱚ ᱢᱟᱨᱟᱝᱼᱟ ᱛᱤᱱᱟᱹᱜ ᱠᱚ ᱦᱩᱰᱤᱧᱟ ᱚᱱᱟᱢᱟ ᱢᱮᱸᱫ ᱛᱮᱢᱟ ᱵᱟᱠᱚ ᱧᱮᱞ ᱴᱷᱤᱠᱚᱜᱼᱟ

ᱵᱟᱡᱟᱨᱵᱟᱹᱛᱤ ᱞᱮᱠᱟ ᱠᱟᱹᱡᱠᱟᱹᱡ ᱜᱮᱠᱚ ᱧᱮᱞᱚᱜᱼᱟ ᱩᱱᱠᱩ ᱧᱮᱞ ᱠᱟᱛᱮᱫ ᱟᱹᱰᱤ ᱨᱟᱹᱥᱠᱟᱹ ᱟᱹᱰᱤ ᱢᱚᱡᱽ ᱠᱚ ᱧᱮᱞᱚᱜᱼᱟ

ᱥᱮᱨᱢᱟᱨᱮ ᱨᱤᱢᱤᱞ ᱵᱟᱝ ᱛᱟᱦᱮᱱᱟ ᱩᱱᱡᱚᱦᱚᱜ ᱫᱚ ᱟᱹᱰᱤ ᱱᱟᱯᱟᱭ ᱡᱚᱛᱚ ᱜᱚᱴᱟ ᱯᱟᱲᱟ ᱠᱚ ᱧᱮᱞᱚᱜᱼᱟ ᱫᱷᱟᱹᱨᱛᱤ ᱨᱮ ᱢᱮᱱᱞᱮᱠᱷᱟᱱ ᱱᱚᱝᱠᱟ ᱪᱟᱸᱫᱚ ᱵᱚᱸᱜᱟᱭ ᱥᱤᱨᱡᱟᱹᱣ ᱠᱟᱜᱼᱟ ᱡᱮ ᱟᱹᱰᱤ ᱦᱟᱦᱟᱲᱟᱜᱮ ᱪᱚᱴ ᱨᱮᱦᱚᱸ

ᱥᱩᱨ ᱥᱩᱨᱠᱚ ᱧᱮᱞᱚᱜᱼᱟ ᱚᱱᱟᱥ ᱪᱮᱛᱟᱱ ᱚᱱᱟᱦᱚᱸᱠᱚ ᱧᱮᱞ ᱧᱟᱢ ᱜᱚᱫᱚᱜ ᱜᱮᱭᱟ ᱩᱱᱟᱹᱜ ᱰᱷᱮᱨ ᱤᱯᱤᱞ ᱮᱸᱜᱮᱞ ᱢᱮᱱᱟᱜ ᱠᱚᱣᱟ ᱩᱱᱠᱩ ᱠᱚ ᱧᱮᱞ ᱛᱮᱜᱮ ᱜᱤᱫᱽᱨᱟᱹ ᱡᱚᱦᱚᱜ ᱫᱚᱞᱮ ᱢᱮᱱᱜᱮᱭᱟ ᱩᱱᱠᱩ ᱪᱮᱫ ᱞᱮᱠᱟ ᱨᱮᱠᱚ ᱴᱟᱨᱦᱟᱣ ᱫᱟᱲᱮᱣ ᱠᱟᱣᱟᱫᱟ ᱩᱱᱟᱹᱜ ᱠᱟᱹᱡᱠᱚ ᱧᱮᱞᱚᱜ ᱠᱟᱱᱫᱚ ᱚᱠᱚᱭᱟᱜ ᱵᱟᱹᱛᱤ ᱛᱮᱠᱚ ᱵᱟᱹᱛᱤᱜ ᱠᱟᱱᱟ ᱚᱠᱚᱭᱟᱜ ᱢᱟᱨᱥᱟᱞ ᱟᱠᱚᱣᱟᱜ ᱱᱤᱡᱮᱨᱚᱜ ᱢᱟᱨᱥᱟᱞ ᱢᱮᱱᱟᱜᱼᱟ ᱥᱮ ᱥᱮ ᱮᱴᱟᱜ ᱦᱚᱲᱟᱜ ᱢᱟᱨᱥᱟᱞ ᱛᱮᱠᱚ ᱢᱟᱨᱥᱟᱞᱚᱜ ᱠᱟᱱᱟ ᱚᱱᱟ ᱠᱚ ᱤᱭᱫᱤᱠᱟᱛᱮ ᱟᱹᱰᱤ ᱦᱟᱦᱟᱲᱟ ᱟᱨ ᱟᱹᱰᱤ ᱨᱟᱹᱥᱠᱟᱹ ᱟᱰᱤᱢᱚᱡᱽᱜᱮ ᱫᱷᱟᱹᱨᱛᱤ ᱯᱩᱨᱤᱨᱮ ᱢᱟᱹᱱᱢᱤ ᱪᱮᱫ ᱞᱮᱠᱟᱵᱚ ᱯᱮᱨᱮᱡ ᱟᱠᱟᱱᱟ ᱤᱯᱤᱞ ᱮᱸᱜᱮᱞ ᱠᱚᱦᱚᱸ ᱚᱱᱠᱟᱜᱮ ᱥᱮᱨᱢᱟᱨᱮ ᱠᱚ ᱯᱮᱨᱮᱡ ᱟᱠᱟᱱᱟ ᱩᱱᱠᱩ ᱧᱮᱞ ᱠᱟᱛᱮ ᱡᱤᱣᱤᱨᱮ ᱟᱹᱰᱤ ᱨᱟᱹᱥᱠᱟᱹ ᱵᱩᱡᱷᱟᱹᱣᱚᱜ ᱠᱟᱱᱟ ᱚᱱᱠᱟᱱᱟᱜᱛᱮ ᱞᱮᱛᱟᱲᱜᱮ ᱤᱭᱟᱹᱠᱚ ᱜᱤᱫᱽᱨᱟᱹ ᱯᱤᱫᱽᱨᱟᱹ ᱠᱚᱦᱚᱸᱞᱮ ᱞᱟᱹᱭᱟ ᱠᱚ ᱜᱮᱭᱟ ᱩᱱᱠᱩ ᱫᱚ ᱟᱰᱤ ᱢᱚᱡᱽᱜᱮ ᱟᱰᱤ ᱤᱭᱟᱹᱜᱮ ᱠᱚ ᱧᱮᱞᱚᱜ ᱠᱟᱱᱟ ᱦᱟᱦᱟᱲᱟ ᱟᱨ ᱟᱹᱰᱤ ᱱᱟᱯᱟᱭ ᱟᱹᱰᱤ ᱪᱮᱨᱦᱟ ᱩᱱᱠᱩ ᱦᱚᱸᱠᱚ ᱵᱟᱦᱟ ᱞᱮᱠᱟ ᱠᱚ ᱥᱟᱡᱟᱣᱟᱠᱟᱱᱟ